ᱥᱟᱝ ᱱᱟᱹᱲᱤ ᱨᱮᱫᱚ ᱡᱚᱜᱼᱟ ᱚᱱᱟ ᱫᱚ ᱥᱟᱝ ᱱᱟᱹᱲᱤ ᱡᱟᱦᱟᱸ ᱡᱚᱜᱼᱟ ᱚᱱᱟ ᱫᱚᱵᱚᱱ ᱡᱚᱢᱟ ᱫᱟ ᱦᱚᱵᱚᱱ ᱡᱚᱢᱟ ᱟᱨ ᱚᱱᱟ ᱡᱟᱦᱟᱸ ᱡᱚᱜᱼᱟ ᱚᱱᱟ ᱦᱚᱵᱚᱱ ᱡᱚᱢᱟ ᱚᱱᱟ ᱫᱚ ᱡᱷᱟᱲᱠᱷᱚᱸᱰ ᱫᱤᱥᱚᱢ ᱨᱮᱫᱚ ᱟᱹᱰᱤ ᱵᱮᱥ ᱡᱚᱜᱼᱟ ᱚᱱᱟ ᱥᱟᱶᱛᱮ ᱵᱤᱨ ᱠᱩᱫᱽᱨᱤ ᱵᱚᱱ ᱢᱮᱛᱟᱜᱼᱟ ᱚᱱᱟ ᱦᱚᱸ ᱡᱚᱜᱼᱟ ᱠᱟᱪᱟᱱ ᱵᱚᱱ ᱞᱟᱹᱭᱟ ᱚᱱᱟ ᱚᱱᱟᱦᱚᱸ ᱡᱚᱜᱼᱟ ᱟᱹᱛᱩ ᱴᱚᱞᱟ ᱨᱮ ᱡᱟᱦᱟᱸ ᱵᱚᱱ ᱞᱟᱹᱭᱟ ᱠᱩᱫᱽᱨᱤ ᱦᱚᱸ ᱡᱚᱜᱼᱟ ᱚᱱᱟ ᱥᱟᱶᱛᱮ ᱟᱨᱚ ᱢᱮᱱᱟᱜᱼᱟ ᱟᱹᱰᱤ ᱟᱢᱫᱟ ᱱᱟᱹᱲᱤ ᱚᱱᱟ ᱠᱚᱦᱚᱸ ᱡᱚᱜᱼᱟ ᱫᱟᱨᱮ ᱦᱚᱸ ᱚᱱᱠᱟᱱᱟᱜ ᱜᱮ ᱢᱮᱱᱟᱜᱼᱟ ᱡᱮ ᱫᱟᱨᱮ ᱠᱷᱚᱱ ᱫᱟᱨᱮ ᱡᱚᱜᱼᱟ ᱡᱚᱜᱼᱟ ᱚᱱᱟ ᱤᱭᱟᱹ ᱫᱟᱨᱟᱭᱛᱮ ᱚᱱᱟ ᱠᱚ ᱤᱭᱟᱹᱜᱼᱟ ᱚᱱᱠᱟᱜᱮ ᱚᱱᱟ ᱠᱚ ᱚᱱᱠᱟᱜᱮ ᱵᱤᱨ ᱨᱮ ᱟᱹᱰᱤ ᱟᱢᱫᱟ ᱢᱮᱱᱟᱜᱼᱟ ᱡᱚᱜᱼᱟ ᱡᱤᱱᱤᱥᱚᱜᱼᱟ ᱫᱟᱨᱮ ᱱᱟᱹᱲᱤ ᱠᱚ ᱡᱤᱱᱤᱥ ᱫᱟᱨᱮ ᱚᱱᱟ ᱠᱟᱨᱚᱱᱛᱮ ᱚᱱᱟ ᱫᱚ ᱫᱟᱨᱮ ᱱᱟᱹᱲᱤᱛᱮ ᱥᱟᱡᱟᱣ ᱟᱠᱟᱱᱟ ᱚᱱᱟᱛᱮ ᱫᱟᱨᱮ ᱡᱤᱱᱤᱥ ᱵᱮᱱᱟᱜᱼᱟ ᱡᱷᱤᱜᱟᱹ ᱦᱚᱸ ᱟᱹᱰᱤ ᱡᱳᱨ ᱜᱮ ᱡᱚᱜᱼᱟ ᱱᱚᱛᱮ ᱫᱚ ᱠᱩᱫᱽᱨᱤ ᱦᱚᱸ ᱟᱹᱰᱤ ᱡᱳᱨ ᱜᱮ ᱦᱮᱱᱟᱜᱼᱟ ᱟᱹᱰᱤ ᱟᱢᱫᱟ ᱡᱤᱱᱤᱥ ᱜᱮ ᱡᱚᱜᱼᱟ ᱱᱟᱹᱲᱤᱜᱼᱟ ᱛᱟᱦᱮᱱᱟ ᱢᱮᱱᱟᱜᱼᱟ ᱟᱨ ᱚᱱᱟᱜᱮ ᱱᱚᱛᱮ ᱦᱚᱲ ᱫᱚᱠᱚ ᱡᱚᱛᱚ ᱦᱚᱲ ᱠᱚ ᱡᱚᱢ ᱜᱮᱭᱟ ᱟᱨ ᱪᱮᱬᱮ ᱪᱤᱯᱨᱩᱫ ᱦᱚᱸᱠᱚ ᱡᱚᱢ ᱜᱮᱭᱟ ᱟᱹᱰᱤ ᱠᱤᱪᱷᱩ ᱡᱚᱱᱛᱩ ᱦᱚᱸᱠᱚ ᱡᱚᱢ ᱜᱮᱭᱟ ᱟᱨ ᱟᱹᱰᱤ ᱜᱮ ᱫᱟᱢᱚᱜᱼᱟ ᱟᱹᱰᱤ ᱜᱮ ᱪᱤᱠᱟᱹᱜᱼᱟ ᱚᱱᱟ ᱫᱚ ᱚᱱᱟ ᱫᱚ ᱚᱱᱟ ᱠᱟᱨᱚᱱᱛᱮ ᱚᱱᱟ ᱠᱚ ᱠᱚ ᱢᱮᱛᱟᱣᱼᱟ